ᱦᱮᱸ ᱤᱧ ᱟᱹᱰᱤᱜᱟᱱ ᱥᱳᱥᱟᱞ ᱢᱤᱰᱤᱭᱟ ᱮᱠᱟᱣᱩᱱᱴ ᱤᱧ ᱵᱮᱱᱟᱣ ᱟᱠᱟᱫᱼᱟ ᱡᱟᱦᱟᱸᱨᱮ ᱤᱧ ᱯᱷᱳᱴᱳᱜᱨᱟᱯᱷ ᱠᱚᱧ ᱞᱟᱹᱭᱤᱠᱟ ᱠᱚᱢᱮᱱᱴᱟ ᱥᱮᱭᱟᱨᱟ ᱟᱨ ᱤᱧ ᱦᱚᱸ ᱯᱷᱳᱴᱳ ᱠᱚᱧ ᱯᱳᱥᱴ ᱜᱮᱭᱟ ᱟᱹᱰᱤᱜᱟᱱ ᱚᱱᱠᱟᱱ ᱮᱠᱟᱣᱩᱱᱴ ᱢᱮᱱᱟᱜᱼᱟ ᱡᱮᱥᱮ ᱦᱩᱭᱱᱟ ᱤᱱᱥᱴᱟᱜᱨᱟᱢ ᱴᱮᱞᱤᱜᱨᱟᱢ

ᱥᱱᱮᱯᱪᱮᱴ ᱟᱭᱢᱟ ᱚᱱᱠᱟ ᱮᱠᱟᱣᱩᱱᱴ ᱵᱮᱱᱟᱣ ᱟᱠᱟᱫ ᱟᱹᱧ ᱟᱨ ᱯᱷᱚᱴᱳ ᱠᱚᱧ ᱯᱳᱥᱴ ᱵᱟᱲᱟ ᱟᱠᱟᱫᱼᱟ ᱚᱸᱰᱮ ᱟᱹᱰᱤ ᱪᱮᱦᱨᱟ ᱪᱮᱦᱨᱟ ᱯᱷᱳᱴᱳ ᱠᱚ ᱮᱴᱟᱜ ᱦᱚᱲ ᱠᱚ ᱯᱳᱥᱴ ᱠᱟᱜᱼᱟ ᱜᱟᱛᱮ ᱠᱚ ᱟᱨ ᱚᱱᱟ ᱠᱚᱛᱮ ᱜᱟᱛᱮ ᱠᱚ ᱥᱟᱶ ᱠᱟᱛᱷᱟ ᱦᱚᱸ ᱜᱟᱱᱚᱜᱼᱟ ᱢᱮᱥᱮᱡᱽ ᱛᱮ ᱠᱚᱞ ᱛᱮ ᱫᱚᱢᱮ ᱪᱮᱦᱨᱟ ᱪᱮᱦᱨᱟ ᱯᱷᱳᱴᱳ ᱠᱚ ᱯᱳᱥᱴᱼᱟ ᱡᱚᱛᱚ ᱦᱚᱲ ᱠᱚ ᱞᱟᱭᱤᱠᱼᱟ ᱠᱚᱢᱮᱱᱴᱼᱟ ᱚᱱᱟ ᱯᱷᱳᱴᱳ ᱨᱮᱱᱟᱜ ᱵᱟᱨᱮᱛᱮ ᱚᱱᱟ ᱛᱤᱱᱟᱹᱜ ᱪᱮᱦᱨᱟ ᱚᱱᱟ ᱠᱚ ᱞᱟᱹᱭᱟ ᱟᱨ ᱤᱧ ᱦᱚᱸᱧ ᱞᱟᱹᱭ ᱜᱮᱭᱟ ᱟᱨ ᱞᱟᱹᱭᱤᱠ ᱜᱮᱭᱟ ᱟᱨ ᱚᱸᱰᱮ ᱵᱷᱤᱰᱭᱳ ᱠᱚ ᱛᱟᱦᱮᱱᱟ ᱵᱷᱤᱰᱭᱳ ᱠᱚᱠᱚ ᱵᱮᱱᱟᱣᱟ ᱤᱱᱥᱴᱟᱜᱨᱟᱢ ᱨᱤᱞᱥ ᱠᱚᱠᱚ ᱵᱮᱱᱟᱣᱟ ᱯᱷᱳᱴᱳ ᱠᱚ ᱪᱮᱦᱨᱟ ᱪᱮᱦᱨᱟ ᱠᱚ ᱤᱰᱤᱴᱟ ᱜᱟᱹᱰᱤ ᱠᱚᱨᱮ ᱠᱚ ᱯᱷᱳᱴᱳᱜᱼᱟ ᱵᱟᱹᱫᱽ ᱦᱩᱲᱩ ᱠᱚᱠᱚ ᱯᱷᱳᱴᱳ ᱠᱟᱜᱼᱟ

ᱫᱟᱨᱮ ᱪᱮᱬᱮ ᱫᱚᱢᱮᱜᱟᱱ ᱚᱱᱠᱟᱱ ᱯᱷᱳᱴᱳ ᱢᱮᱱᱟᱜᱼᱟ ᱠᱤ ᱤᱰᱤᱴ ᱠᱟᱛᱮᱫ ᱠᱚ ᱟᱲᱟᱜ ᱠᱟᱜᱼᱟ ᱟᱨ ᱫᱚᱢᱮ ᱪᱮᱦᱨᱟ ᱧᱮᱞᱚᱜᱼᱟ ᱤᱰᱤᱴ ᱠᱟᱛᱮᱫ ᱠᱚ ᱟᱲᱟᱜ ᱠᱟᱜ ᱠᱷᱟᱱ ᱞᱟᱹᱭᱤᱠ ᱟᱠᱚ ᱦᱚᱲ ᱠᱚᱢᱮᱱᱴ ᱟᱠᱚ ᱚᱱᱟ ᱟᱨᱦᱚᱸ ᱠᱚ ᱥᱟᱨᱦᱟᱣᱟ ᱯᱷᱳᱴᱳ ᱠᱤ ᱩᱱᱟᱹᱜ ᱪᱮᱦᱨᱦᱟᱦᱟ